ᱯᱳᱞᱴᱨᱤ ᱥᱤᱢ ᱪᱟᱥ ᱟᱛᱮᱫ ᱫᱚ ᱡᱤᱭᱚᱱ ᱨᱮ ᱤᱧᱟᱹᱜ ᱟᱹᱰᱤ ᱜᱟᱱᱜᱮ ᱵᱚᱫᱚᱞ ᱦᱩᱭ ᱟᱠᱟᱱ ᱛᱤᱧᱟᱹ ᱛᱚ ᱩᱱᱠᱩ ᱫᱚ ᱪᱟᱥ ᱟᱠᱟᱫ ᱢᱟᱲᱟᱝ ᱫᱚ ᱠᱚᱢ ᱜᱤᱧ ᱫᱚᱦᱚ ᱞᱮᱫ ᱠᱚᱣᱟ ᱦᱟᱹᱱᱤ ᱴᱷᱮᱱ ᱠᱷᱚᱱ ᱱᱟᱹᱭ ᱴᱷᱮᱱ ᱠᱷᱚᱱ ᱟᱹᱜᱩ ᱟᱹᱜᱩ ᱟᱛᱮᱱ ᱟᱨ ᱟᱨ ᱠᱤᱨᱤᱧ ᱦᱚᱲ ᱦᱚᱸ ᱩᱱᱟᱹᱜ ᱜᱮᱠᱚ ᱦᱤᱡᱩᱜᱼᱟ ᱮᱱᱠᱷᱟᱱ ᱠᱚ ᱠᱤᱨᱤᱧ ᱤᱫᱤ ᱪᱟᱵᱟ ᱠᱚᱣᱟ ᱮᱱᱠᱷᱟᱱ ᱚᱱᱠᱟ ᱚᱱᱠᱟ ᱛᱮᱜᱮ ᱟᱨᱦᱚᱸ ᱢᱮᱱᱮᱫ ᱟᱹᱧ ᱠᱟᱹᱡ ᱠᱟᱹᱡᱛᱮ ᱩᱱᱠᱩ ᱟᱹᱠᱷᱨᱤᱧ ᱠᱟᱛᱮᱜᱫ ᱯᱚᱭᱥᱟ ᱠᱚ ᱫᱚᱦᱚ ᱡᱚᱜᱟᱲ ᱠᱟᱛᱮᱱ ᱟᱨᱦᱚᱸ ᱰᱷᱮᱨ ᱰᱷᱮᱨ ᱯᱳᱞᱴᱨᱤ ᱡᱟᱦᱟᱸᱭ ᱥᱤᱢ ᱠᱚ ᱟᱹᱠᱷᱨᱤᱧ ᱠᱚᱣᱟ ᱰᱷᱮᱨ ᱰᱷᱮᱨ ᱜᱟᱹᱰᱤ ᱛᱮᱠᱚ ᱟᱹᱜᱩ ᱦᱚᱴᱚ ᱠᱟᱠᱚᱣᱟ ᱩᱱᱠᱩ ᱥᱟᱞᱟᱜ ᱠᱚᱱᱴᱟᱠᱴ ᱤᱧ ᱫᱚᱦᱚ ᱠᱮᱜᱼᱟ ᱚᱱᱠᱟ ᱠᱟᱛᱮᱫ ᱥᱤᱢ ᱫᱤᱱ ᱦᱤᱞᱳᱜ ᱜᱮ ᱰᱷᱮᱨ ᱰᱷᱮᱨ ᱠᱚ ᱟᱹᱜᱩ ᱦᱚᱴᱚ ᱟᱹᱧᱟᱹ ᱥᱤᱢ ᱟᱨ ᱤᱧ ᱦᱚᱧ ᱟᱹᱠᱷᱨᱤᱧ ᱠᱚᱣᱟ ᱟᱠᱚ ᱴᱷᱮᱱ ᱠᱷᱚᱱ ᱠᱚᱢ ᱫᱟᱢ ᱛᱤᱧ ᱟᱹᱠᱷᱨᱤᱧ ᱠᱚᱣᱟ ᱟᱨ ᱱᱟᱥᱮᱱᱟᱜ ᱰᱷᱮᱨ ᱧᱚᱜ ᱛᱮ ᱤᱧ ᱦᱚᱸ ᱪᱤᱠᱟᱹᱛᱮ ᱱᱚᱰᱮ ᱪᱟᱨᱟ ᱠᱚᱧ ᱮᱢᱟ ᱠᱚᱣᱟ ᱚᱱᱟ ᱞᱟᱹᱜᱤᱫ ᱦᱚᱸᱛᱚ ᱯᱚᱭᱥᱟ ᱦᱤᱡᱩᱜ ᱫᱚᱨᱠᱟᱨ ᱟᱨ ᱚᱱᱟ ᱠᱚᱛᱮ ᱜᱮ ᱤᱧᱦᱚᱸ ᱟᱹᱰᱤ ᱜᱟᱱ ᱯᱩᱭᱥᱟᱹ ᱠᱚᱧ ᱫᱚᱦᱚ ᱠᱮᱫᱛᱮ ᱚᱲᱟᱜ ᱫᱩᱣᱟᱹᱨ ᱠᱚᱦᱚᱸ ᱢᱟᱲᱟᱝ ᱢᱟ ᱨᱟᱹᱯᱩᱫ ᱨᱟᱹᱯᱩᱫ ᱜᱮᱛᱟ ᱞᱮ ᱛᱟᱦᱮᱸ ᱠᱟᱱᱟ ᱚᱱᱟ ᱯᱚᱭᱥᱟ ᱠᱚ ᱫᱚᱦᱚ ᱠᱟᱛᱮᱱ ᱜᱮ ᱚᱲᱟᱜ ᱠᱚ ᱵᱮᱥ ᱞᱮᱠᱟ ᱠᱮᱜᱼᱟ ᱞᱮ ᱵᱮᱱᱟᱣ ᱠᱮᱜ ᱟᱞᱮ ᱱᱤᱛᱳᱜ ᱫᱚ ᱢᱟᱲᱟᱝ ᱫᱚ ᱡᱚᱢ ᱧᱩ ᱦᱚᱸ ᱠᱚᱥᱴᱚ ᱦᱩᱭᱩᱜ ᱠᱟᱱ ᱛᱟᱦᱮᱸᱫ ᱛᱟᱞᱮᱭᱟ ᱟᱨ ᱱᱤᱛᱳᱜ ᱫᱚ ᱩᱱᱠᱩ ᱠᱚ ᱟᱹᱠᱷᱨᱤᱧ ᱠᱟᱛᱮ ᱯᱚᱭᱥᱟ ᱢᱟ ᱤᱱᱟᱹᱜ ᱢᱟ ᱩᱰᱩᱠ ᱟᱢ ᱮᱱᱟᱝ ᱜᱮ ᱵᱟᱠᱷᱟᱱ ᱫᱚ ᱩᱱᱠᱩ ᱨᱮ ᱩᱱᱟᱹᱜ ᱢᱮᱦᱱᱚᱛ ᱨᱮᱱᱟᱜ ᱯᱷᱟᱭᱫᱟ ᱜᱮ ᱵᱟᱭ ᱦᱩᱭᱩᱜᱼᱟ ᱡᱩᱫᱤ ᱟᱵᱚ ᱱᱤᱡᱮᱨ ᱡᱚᱢ ᱞᱟᱹᱜᱤᱫ ᱦᱚᱸ ᱯᱚᱭᱥᱟ ᱵᱟᱭ ᱩᱰᱩᱠᱚᱜᱼᱟ ᱱᱤᱛᱳᱜ ᱫᱚ ᱩᱱᱠᱩ ᱠᱚ ᱟᱹᱠᱷᱨᱤᱧ ᱠᱟᱛᱮᱱ ᱜᱮ ᱟᱞᱮᱭᱟᱜ ᱯᱚᱭᱥᱟ ᱦᱚᱸ ᱵᱷᱟᱹᱜᱤ ᱛᱮ ᱦᱩᱭᱩᱜ ᱠᱟᱱᱟ ᱟᱨ ᱵᱮᱥ ᱜᱮᱞᱮ ᱡᱚᱢ ᱧᱩᱭᱮᱜᱼᱟ ᱚᱱᱟ ᱠᱷᱟᱹᱛᱤᱨ ᱟᱨᱦᱚᱸ ᱱᱚᱝᱠᱟ ᱜᱮ ᱱᱟᱜ ᱟᱨᱦᱚᱸ ᱮᱴᱟᱜᱟᱜ ᱟᱨᱦᱚᱸ ᱰᱷᱮᱦᱮᱨ ᱫᱷᱟᱨᱟ ᱟᱨᱦᱚᱸ ᱯᱷᱟᱨᱢ ᱠᱷᱩᱞᱟᱹᱣ ᱦᱩᱭᱩᱜᱼᱟ ᱟᱨᱦᱚᱸ ᱚᱸᱰᱮ ᱦᱚᱸ ᱟᱨᱦᱚᱸ ᱞᱮ ᱟᱹᱜᱩ ᱠᱚᱣᱟ ᱟᱨᱦᱚᱸ ᱚᱸᱰᱮ ᱠᱷᱚᱱ ᱮᱴᱟᱜ ᱨᱮ ᱚᱱᱠᱟ ᱜᱮᱞᱮ ᱟᱹᱠᱷᱟᱨᱤᱧ ᱠᱚᱣᱟ ᱦᱚᱭ ᱛᱚᱵᱮ ᱠᱷᱟᱱ